ᱤᱧᱟᱹᱜ ᱴᱚᱴᱷᱟ ᱨᱮᱭᱟᱜ ᱥᱩᱨ ᱥᱩᱯᱩᱨ ᱵᱤᱨᱟᱫᱟᱹᱜᱟᱲ ᱫᱚ ᱦᱩᱭᱩᱜ ᱠᱟᱱᱟ ᱵᱟᱸᱫᱽᱱᱚᱵᱚᱜᱨᱟᱢ ᱜᱟᱱᱫᱷᱤ ᱵᱤᱫᱫᱟᱯᱤᱴ ᱦᱟᱭᱥᱠᱩᱞ ᱚᱸᱰᱮ ᱫᱚ ᱤᱧᱟᱹᱜ ᱜᱷᱟᱸᱨᱚᱧᱡᱽ ᱨᱮᱱ ᱚᱠᱚᱭ ᱦᱚᱸ ᱱᱤᱛᱚᱜ ᱫᱚ ᱵᱟᱠᱚ ᱯᱟᱲᱦᱟᱜ ᱠᱟᱱᱟ